ᱦᱮᱸ ᱤᱧ ᱦᱚᱸ ᱱᱚᱝᱠᱟᱱ ᱢᱤᱫᱴᱮᱱ ᱯᱩᱛᱷᱤᱧ ᱯᱟᱲᱦᱟᱣ ᱟᱠᱟᱫᱟ ᱡᱟᱦᱟᱸ ᱫᱚ ᱯᱚᱪᱪᱷᱤᱢ ᱵᱟᱝᱞᱟ ᱱᱚᱶᱟ ᱯᱩᱛᱷᱤ ᱨᱮᱫᱚ ᱮᱠᱮᱱ ᱵᱩᱫᱽ ᱟᱹᱠᱤᱞᱟᱱ ᱠᱟᱛᱷᱟ ᱥᱟᱵ ᱨᱟᱠᱟᱵ ᱢᱮᱱᱟᱜᱼᱟ ᱚᱱᱟ ᱫᱚ ᱟᱵᱚ ᱥᱟᱱᱛᱟᱲ ᱠᱚᱣᱟᱝ ᱥᱟᱱᱛᱟᱲ ᱫᱤᱥᱚᱢ ᱨᱮᱭᱟᱝ ᱠᱟᱛᱷᱟ ᱠᱚ ᱟᱵᱳ ᱪᱮᱫ ᱞᱮᱠᱟ ᱫᱤᱠᱩ ᱯᱩᱥᱤ ᱴᱷᱮᱱ ᱵᱚᱱ ᱥᱳᱥᱳᱱ ᱚᱪᱚᱜ ᱠᱟᱱ ᱛᱟᱦᱮᱸᱜᱼᱟ ᱢᱟᱦᱟᱡᱚᱱ ᱠᱚᱴᱷᱮᱱ ᱵᱚᱱ ᱥᱳᱥᱳᱱ ᱚᱪᱚᱜ ᱠᱟᱱ ᱛᱟᱦᱮᱸᱜ ᱤᱝᱨᱮᱡᱽ ᱠᱚ ᱴᱷᱮᱡ ᱵᱚᱱ ᱥᱳᱥᱳᱱ ᱚᱪᱚᱜ ᱠᱟᱱ ᱛᱟᱦᱮᱜᱼᱟ ᱱᱚᱝᱠᱟᱱᱟᱜ ᱵᱩᱫᱽ ᱟᱹᱠᱤᱞᱟᱱ ᱠᱟᱛᱷᱟ ᱟᱹᱰᱤ ᱢᱚᱸᱡᱽ ᱥᱟᱵ ᱨᱟᱠᱟᱵ ᱢᱮᱱᱟᱜᱼᱟ ᱟᱨ ᱱᱚᱝᱠᱟᱱ ᱠᱟᱛᱷᱟ ᱚᱲᱟᱜ ᱜᱷᱟᱨᱚᱸᱡᱽ ᱨᱮ ᱥᱟᱱᱟᱢ ᱦᱚᱲ ᱥᱚᱝᱜᱮ ᱤᱧ ᱜᱟᱯᱟᱞ ᱢᱟᱨᱟᱣ ᱟᱠᱟᱫᱟ